ᱤᱧ ᱢᱚᱱᱮᱭᱟ ᱟᱞᱮ ᱟᱛᱳ ᱨᱮᱱ ᱜᱤᱫᱽᱨᱟᱹ ᱠᱚ ᱢᱚᱸᱡᱽ ᱛᱮᱠᱚ ᱚᱞᱚᱜ ᱯᱟᱲᱦᱟᱜ ᱠᱚ ᱥᱮᱬᱟᱭ ᱢᱟ ᱟᱨ ᱱᱚᱶᱟ ᱞᱟᱹᱜᱤᱫᱛᱮ ᱥᱚᱨᱠᱟᱨ ᱦᱚ ᱟᱭᱢᱟᱜᱟᱱᱜᱮ ᱵᱮᱵᱚᱥᱛᱷᱟ ᱮ ᱮᱢ ᱟᱠᱟᱱᱟ ᱟᱨ ᱚᱱᱠᱟ ᱞᱮᱠᱟᱛᱮ ᱟᱞᱮᱭᱟᱜ ᱟᱹᱰᱤᱜᱟᱱ ᱜᱤᱫᱽᱨᱟᱹ ᱠᱚᱜᱮ ᱚᱝᱜᱚᱱᱚᱣᱟᱲᱤ ᱨᱮᱠᱚ ᱯᱟᱲᱦᱟᱜ ᱠᱟᱱᱜᱮᱭᱟ ᱚᱱᱠᱟ ᱵᱮᱵᱚᱥᱛᱟ ᱢᱟ ᱥᱚᱨᱠᱟᱨ ᱟᱨᱚᱭ ᱵᱮᱱᱟᱣ